ᱦᱮᱞᱳ ᱦᱮᱞᱳ ᱦᱮᱸ ᱡᱚᱦᱟᱨ ᱜᱮ ᱴᱨᱮᱱᱰᱟᱨ ᱥᱟᱦᱮᱵ ᱚ ᱢᱮᱱᱮᱫ ᱠᱟᱱ ᱛᱟᱦᱮᱱᱟᱹᱧ ᱤᱭᱟᱹ ᱠᱚ ᱢᱮᱨᱚᱢ ᱠᱚ ᱟᱹᱥᱩᱞ ᱠᱟᱜ ᱠᱚᱣᱟ ᱥᱤᱢ ᱠᱚ ᱥᱩᱠᱨᱤ ᱠᱚ ᱟᱭᱢᱟ ᱰᱷᱮᱹᱨ ᱟᱫᱚᱧ ᱟᱹᱥᱩᱞ ᱠᱟᱜ ᱠᱚᱣᱟ ᱟᱫᱚ ᱠᱚ ᱨᱩᱣᱟᱹᱜ ᱠᱟᱱᱟ ᱠᱚ ᱪᱤᱠᱟᱹ ᱪᱚᱝ ᱜᱚᱡᱚᱜ ᱠᱟᱱᱟ ᱠᱚ ᱟᱫᱚᱢ ᱠᱚᱫᱚ ᱟᱫᱚ ᱵᱚᱞᱮ ᱪᱮᱫ ᱞᱮᱠᱟᱧ ᱡᱚᱛᱚᱱ ᱠᱚᱣᱟ ᱪᱮᱫ ᱠᱚᱧ ᱮᱢᱟᱣ ᱟᱠᱚ ᱛᱮᱜᱮ ᱢᱚᱡᱚᱜ ᱟᱠᱚ ᱵᱚᱞᱮ ᱪᱮᱫ ᱠᱚ ᱨᱟᱱᱤᱧ ᱮᱢᱟᱣ ᱠᱚᱣᱟ ᱥᱮ ᱪᱮᱫ ᱠᱚ ᱰᱟᱠᱴᱚᱨ ᱚᱲᱟᱜ ᱫᱚᱧ ᱤᱫᱤ ᱵᱟᱲᱟ ᱠᱮᱫ ᱠᱚᱜᱮᱭᱟ ᱟᱫᱚ ᱚᱸᱰᱮ ᱦᱚᱸ ᱮᱱ ᱨᱮᱦᱚᱸ ᱟᱫᱚᱢ ᱠᱚᱫᱚ ᱠᱚ ᱢᱚᱡᱚᱜ ᱠᱟᱱᱟ ᱟᱫᱚᱢ ᱠᱚᱫᱚ ᱠᱚ ᱜᱚᱡᱚᱜ ᱠᱟᱱᱟ ᱢᱚᱡᱽ ᱢᱚᱡᱽ ᱠᱟᱛᱮᱫ ᱠᱚ ᱜᱚᱡᱚᱜ ᱠᱟᱱᱟ ᱩᱱᱤ ᱢᱮᱱᱫᱟ ᱩᱱᱤ ᱤᱭᱟᱹ ᱵᱟᱹᱧ ᱤᱭᱟᱹ ᱫᱟᱲᱮᱭᱟᱠᱚ ᱠᱟᱱᱟ ᱵᱟᱹᱧ ᱢᱚᱡᱽ ᱫᱟᱲᱮᱭᱟᱠᱚ ᱠᱟᱱᱟ ᱟᱫᱚ ᱟᱪᱪᱷᱟ ᱮᱴᱟᱜ ᱨᱮ ᱪᱮᱥᱴᱟ ᱞᱟᱜᱟᱭ ᱢᱮ ᱵᱚᱞᱮ ᱟᱫᱚ ᱟᱫᱚ ᱚᱱᱟ ᱤᱭᱟᱹᱛᱮ ᱵᱚᱞᱮᱧ ᱯᱷᱳᱱ ᱠᱮᱫᱟ ᱦᱮᱸ ᱨᱩᱣᱟᱹᱜ ᱠᱟᱱᱟ ᱠᱚ ᱢᱮᱨᱚᱢ ᱠᱚᱫᱚ ᱪᱤᱰᱤᱨ ᱠᱚ ᱧᱟᱢᱮᱫ ᱠᱚᱣᱟ ᱥᱩᱠᱨᱤ ᱠᱚᱦᱚᱸ ᱠᱚ ᱨᱩᱣᱟᱹᱜ ᱠᱟᱱᱟ ᱪᱤᱠᱟᱹᱜ ᱠᱟᱱ ᱪᱚᱠᱚ ᱜᱚᱡᱚᱜ ᱠᱟᱱᱟ ᱠᱚ ᱦᱮᱸ ᱟᱫᱚᱧ ᱤᱫᱤ ᱫᱚᱧ ᱤᱫᱤ ᱵᱟᱲᱟᱞᱮᱫ ᱠᱚᱜᱮᱭᱟ ᱯᱟᱹᱴᱤ ᱵᱟᱲᱟ ᱦᱚᱪᱚᱜᱮ ᱮᱱ ᱨᱮᱦᱚᱸ ᱪᱮᱫᱟᱜ ᱪᱚ ᱵᱟᱠᱚ ᱢᱚᱡᱚᱜ ᱠᱟᱱ ᱟᱫᱚ ᱩᱱᱤ ᱚᱱᱠᱟᱭᱫᱟ ᱮᱴᱟᱜ ᱨᱮ ᱤᱭᱟᱹ ᱞᱟᱜᱟ ᱠᱚᱢ ᱮᱴᱟᱜ ᱨᱮ ᱨᱟᱱ ᱵᱚᱞᱮ ᱞᱟᱹᱭ ᱪᱮᱫ ᱞᱮᱠᱟ ᱵᱚᱞᱮ ᱠᱚ ᱢᱚᱡᱚᱜ ᱟᱠᱚ ᱪᱮᱫ ᱠᱚ ᱡᱚᱢ ᱦᱚᱪᱚ ᱞᱮᱠᱚ ᱠᱷᱟᱱ ᱠᱚ ᱢᱚᱡᱚᱜᱼᱟ ᱦᱮᱸ ᱦᱮᱸ ᱦᱮᱸ ᱦᱮᱸ ᱦᱮᱸ ᱟᱹᱰᱤ ᱡᱟᱹᱥᱛᱤ ᱵᱟᱝ ᱦᱮᱸ ᱪᱤᱰᱤᱨ ᱵᱟᱝ ᱴᱷᱤᱠ ᱜᱮᱭᱟ ᱜᱷᱟᱥ ᱫᱚ ᱦᱮᱸ ᱟᱫᱚ ᱤᱭᱟᱹ ᱱᱤᱛᱚᱜ ᱫᱚ ᱟᱲᱟᱜ ᱜᱮᱛᱚ ᱢᱮᱱᱟᱜ ᱠᱚᱣᱟ ᱩᱱᱠᱩ ᱫᱚ ᱡᱚᱛᱚᱱᱟᱜ ᱠᱚ ᱡᱚᱢᱫᱟ ᱜᱷᱟᱥ ᱠᱚ ᱪᱮᱫ ᱠᱚ ᱦᱟᱸᱰᱮ ᱱᱟᱰᱮ ᱪᱮᱫ ᱠᱚᱪᱚ ᱠᱚ ᱡᱚᱢᱫᱟ ᱦᱮᱸ ᱵᱚᱞᱮ ᱡᱟᱹᱥᱛᱤ ᱵᱟᱝ ᱵᱚᱞᱮ ᱵᱟᱝ ᱩᱱᱠᱩ ᱫᱚ ᱟᱠᱚᱣᱟᱜ ᱢᱚᱱᱮᱨ ᱢᱚᱛᱚᱱ ᱠᱚ ᱡᱚᱢᱼᱧᱩᱭᱫᱟ ᱟᱫᱚ ᱱᱚᱝᱠᱟ ᱛᱮᱫᱚ ᱩᱱᱠᱩ ᱦᱚᱸ ᱵᱤᱱᱟᱹ ᱛᱚᱞ ᱛᱮᱫᱚ ᱮᱱᱛᱮᱜ ᱩᱱᱠᱩ ᱫᱚ ᱟᱠᱚᱣᱟᱜ ᱢᱚᱱᱮ ᱞᱮᱠᱟ ᱡᱚᱢ ᱫᱟᱛᱚ ᱚᱱᱟᱛᱮ ᱥᱚᱵᱽ ᱠᱷᱚᱱ ᱦᱚᱸ ᱡᱟᱹᱥᱛᱤ ᱴᱷᱤᱠ ᱜᱮᱭᱟ ᱦᱮᱸ ᱚᱱᱟᱜᱮ ᱵᱚᱞᱮᱧ ᱢᱮᱱᱮᱫ ᱛᱟᱦᱮᱱᱟ ᱦᱟᱯᱳᱭ ᱥᱮᱧ ᱯᱷᱳᱱ ᱞᱟᱜᱟᱣ ᱞᱮᱜᱮ ᱪᱮᱫ ᱠᱚ ᱞᱟᱹᱭᱤᱧᱟᱹ ᱟᱪᱪᱷᱟ ᱴᱷᱤᱠ ᱜᱮᱭᱟ ᱦᱮᱸ ᱡᱚᱦᱟᱨ ᱜᱮ ᱴᱷᱤᱠ ᱜᱮᱭᱟ